ᱤᱧᱟᱹᱜ ᱞᱟᱠᱪᱟᱨ ᱨᱮ ᱢᱟᱹᱡᱷᱤᱛᱷᱟᱱ ᱪᱟᱞᱟᱜ ᱥᱮ ᱟᱨ ᱡᱟᱦᱮᱨ ᱛᱷᱟᱱ ᱪᱟᱞᱟᱜ ᱚᱠᱛᱚ ᱩᱯᱟᱹᱥᱛᱮ ᱪᱟᱞᱟᱣ ᱠᱟᱛᱮ ᱠᱚ ᱵᱚᱸᱜᱟ ᱵᱳᱨᱳᱭᱟ ᱡᱟᱦᱟᱸ ᱞᱮᱠᱟ ᱥᱚᱨᱦᱟᱭ ᱨᱮ ᱜᱚᱴ ᱵᱚᱸᱜᱟ ᱦᱤᱞᱳᱜ ᱩᱯᱟᱹᱥᱛᱮ ᱵᱚᱸᱜᱟ ᱵᱳᱨᱳ ᱠᱟᱛᱮ ᱛᱟᱨᱟᱥᱤᱝ ᱵᱮᱲᱟ ᱰᱟᱝᱨᱤ ᱠᱚ ᱡᱤᱭᱟᱹᱞᱤ ᱠᱚ ᱞᱮᱵᱮᱫ ᱚᱪᱚ ᱠᱚᱣᱟ ᱟᱨᱦᱚᱸ ᱟᱭᱢᱟ ᱱᱚᱝᱠᱟᱱ ᱯᱚᱨᱚᱵᱽ ᱢᱮᱱᱟᱜᱼᱟ ᱵᱟᱦᱟ ᱵᱟᱦᱟ ᱯᱟᱨᱟᱵᱽ ᱨᱮᱦᱚᱸ ᱵᱟᱦᱟ ᱢᱟᱲᱟᱝ ᱦᱤᱞᱳᱜ ᱡᱟᱦᱮᱨ ᱫᱟᱞᱚᱵ ᱫᱟᱞᱚᱵ ᱚᱠᱛᱚ ᱩᱯᱟᱹᱥ ᱛᱮᱠᱚ ᱫᱟᱞᱚᱵᱟ ᱟᱨ ᱵᱟᱦᱟ ᱟᱹᱜᱩ ᱦᱚᱸ ᱩᱯᱟᱹᱥ ᱛᱮᱠᱚ ᱟᱹᱜᱩᱭᱟ ᱟᱨ ᱵᱚᱸᱜᱟ ᱵᱳᱨᱳ ᱠᱟᱹᱢᱤ ᱠᱚ ᱩᱟᱯᱟᱹᱥ ᱛᱮᱜᱮ ᱠᱚ ᱛᱚᱨᱟᱣᱟ ᱥᱮ ᱟᱨ ᱵᱟᱝᱢᱟ ᱱᱚᱝᱠᱟᱱ ᱟᱭᱢᱟ ᱞᱮᱠᱟᱱ ᱵᱚᱸᱜᱟ ᱵᱳᱨᱳ ᱢᱮᱱᱟᱜᱼᱟ ᱡᱟᱦᱮᱨ ᱨᱮ ᱡᱟᱦᱮᱨ ᱡᱟᱦᱮᱨ ᱨᱮ ᱥᱮ ᱵᱟᱝ ᱟᱨᱦᱚᱸ ᱚᱲᱟᱜ ᱵᱷᱤᱛᱟᱹᱨ ᱨᱮ ᱵᱚᱸᱜᱟ ᱵᱳᱨᱳ ᱡᱷᱚᱜ ᱦᱚᱸ ᱩᱯᱟᱹᱥ ᱛᱮᱠᱚ ᱵᱚᱸᱜᱟ ᱵᱳᱨᱳᱭᱟ